ᱱᱚᱣᱟ ᱴᱚᱴᱷᱟ ᱨᱮᱫᱚ ᱡᱟᱹᱥᱛᱤ ᱠᱟᱛᱮ ᱫᱚ ᱡᱤᱭᱳ ᱠᱚ ᱪᱟᱹᱞᱩᱭᱟ ᱚᱱᱟ ᱡᱤᱭᱳ ᱥᱤᱢ ᱮᱭᱟᱨᱴᱮᱹᱞ ᱠᱚ ᱪᱟᱞᱩᱭᱟ ᱵᱷᱚᱰᱟ ᱦᱚᱸ ᱟᱨᱦᱚᱸ ᱢᱮᱱᱟᱜᱼᱟ ᱠᱤᱪᱷᱩ ᱟᱨᱦᱚᱸ ᱥᱤᱢ ᱱᱚᱣᱟ ᱠᱚᱦᱚᱸ ᱠᱚ ᱪᱟᱹᱞᱩᱭᱟ ᱟᱫᱷᱟ ᱠᱚᱫᱚ ᱡᱟᱹᱥᱛᱤ ᱠᱟᱛᱮ ᱫᱚ ᱱᱚᱣᱟ ᱮᱨᱤᱭᱟ ᱨᱮᱫᱚ ᱱᱚᱣᱟ ᱡᱟᱭᱜᱟ ᱨᱮᱫᱚ ᱮᱭᱟᱨᱴᱮᱹᱞ ᱟᱨ ᱤᱭᱟᱹ ᱡᱤᱭᱳ ᱜᱮᱠᱚ ᱪᱟᱹᱞᱩᱭᱟ ᱚᱱᱟ ᱜᱮ ᱤᱭᱟᱹ ᱫᱚ ᱚᱱᱟ ᱜᱮ ᱡᱟᱹᱥᱛᱤ ᱥᱩᱵᱤᱫᱷᱟ ᱮᱢᱟ ᱵᱚᱱᱟ ᱱᱮᱴᱚᱣᱟᱨᱠ ᱠᱚᱦᱚᱸᱭ ᱮᱢᱟ ᱠᱳᱭ ᱴᱮᱱᱥᱚᱱ ᱵᱟᱝᱟ ᱟᱨ ᱚᱱᱟ ᱛᱮᱫᱚ ᱟᱹᱰᱤ ᱠᱤᱪᱷᱩ ᱢᱟᱱᱮ ᱥᱟᱨᱟ ᱦᱟᱠᱟᱱᱟ ᱱᱮᱴᱚᱣᱟᱨ ᱠᱚ ᱵᱟᱭ ᱠᱟᱹᱢᱤᱭᱟ ᱴᱚᱣᱟᱨ ᱠᱚ ᱯᱩᱨᱟᱹ ᱵᱮᱥ ᱮᱢᱟᱭ ᱟᱨ ᱱᱚᱣᱟ ᱯᱷᱳᱱ ᱨᱮᱱᱟᱜ ᱛᱮᱫᱚ ᱡᱮᱛᱮᱱᱟᱜ ᱜᱮᱵᱚᱱ ᱮᱢᱟ ᱯᱷᱳᱱ ᱨᱮ ᱡᱟᱦᱟᱸᱞᱮᱠᱟ ᱫᱚ ᱴᱚᱨᱪ ᱞᱟᱹᱭᱤᱴ ᱢᱮᱱᱟᱜᱼᱟ ᱞᱟᱹᱭᱤᱴ ᱨᱮ ᱢᱤᱫᱴᱤᱡ ᱮᱢ ᱴᱚᱨᱪ ᱫᱟᱲᱮᱭᱟᱜᱼᱟ ᱠᱮᱢᱮᱨᱟ ᱢᱮᱱᱟᱜᱼᱟ ᱠᱮᱢᱮᱨᱟ ᱛᱮᱦᱚᱸᱢ ᱯᱷᱳᱴᱳ ᱫᱟᱲᱮᱭᱟᱜᱫᱼᱟ ᱯᱷᱳᱱ ᱨᱮᱫᱚ ᱟᱹᱰᱤ ᱠᱤᱪᱷᱩ ᱢᱮᱱᱟᱜᱼᱟ ᱱᱚᱝᱠᱟᱱ ᱡᱩᱫᱤ ᱟᱢ ᱜᱚᱲᱚᱢ ᱦᱟᱛᱟᱣ ᱫᱟᱲᱮᱭᱟᱜᱼᱟ ᱢᱟᱱᱮ ᱜᱚᱲᱚᱭ ᱮᱢ ᱫᱟᱲᱮᱣᱟᱢᱟ ᱟᱢ ᱚᱱᱠᱟᱢ ᱴᱤᱴᱢᱮᱱᱚᱜᱼᱟ ᱟᱹᱰᱤ ᱰᱷᱮᱹᱨ ᱚᱱᱞᱟᱭᱤᱱ ᱥᱩᱵᱤᱫᱟ ᱱᱮᱛᱟᱨᱟᱜ ᱡᱩᱜᱽ ᱨᱮ ᱯᱩᱨᱟᱹᱼᱯᱩᱨᱤ ᱜᱮᱭᱟ ᱡᱮᱛᱮᱱᱟᱜ ᱜᱮ ᱥᱩᱵᱤᱫᱟ ᱧᱟᱢᱚᱜ ᱠᱟᱱᱟ ᱠᱳᱭ ᱠᱚᱥᱴᱚ ᱵᱟᱹᱱᱩᱜᱼᱟ ᱟᱢ ᱡᱚᱛᱚᱱᱟᱜ ᱜᱮ ᱚᱱᱞᱟᱭᱤᱱᱮᱢ ᱧᱟᱢᱟ ᱟᱨ